ᱟᱢ ᱪᱮᱫ ᱪᱮᱫ ᱠᱷᱮᱞᱚᱰᱠᱚᱢ ᱠᱩᱥᱤᱭᱟᱜ ᱜᱮᱭᱟ ᱤᱧ ᱥᱚᱨᱵᱚ ᱯᱚᱛᱷᱚᱢᱨᱮᱧ ᱢᱮᱱᱟ ᱡᱚᱛᱚ ᱠᱷᱚᱡ ᱞᱟᱦᱟᱨᱮ ᱯᱷᱩᱴᱵᱚᱞ ᱠᱷᱮᱞᱳᱰ ᱡᱚᱛᱚᱠᱷᱚᱱᱤᱧ ᱠᱩᱥᱤᱭᱟᱜᱼᱟ ᱯᱷᱩᱴᱵᱚᱞ ᱪᱷᱟᱲᱟ ᱠᱟᱛᱮ ᱨᱮᱦᱚᱸ ᱵᱷᱚᱞᱤᱵᱚᱞ ᱥᱮ ᱮᱢᱱᱤ ᱠᱟᱵᱟᱰᱤ ᱱᱚᱣᱟᱠᱚᱧ ᱠᱷᱮᱞᱚᱰᱦᱚᱸᱭ ᱠᱩᱥᱤᱭᱟᱜ ᱜᱮᱭᱟ ᱟᱫᱚ ᱤᱧ ᱢᱮᱱᱟ ᱯᱷᱩᱴᱵᱚᱞᱫᱚ ᱤᱧᱟᱹᱜ ᱟᱹᱰᱤ ᱯᱨᱤᱭᱚ ᱠᱷᱮᱞᱟ ᱠᱟᱱᱛᱤᱧᱟᱹ ᱥᱮ ᱠᱟᱹᱴᱤᱡ ᱠᱷᱚᱡᱜᱮ ᱱᱚᱣᱟ ᱟᱹᱰᱤ ᱟᱴᱤᱧ ᱪᱚᱨᱪᱟ ᱟᱹᱜᱩ ᱞᱮᱫᱟ ᱥᱮ ᱱᱤᱛᱦᱚᱸᱭ ᱠᱷᱮᱠᱚᱰᱚᱜ ᱠᱟᱱ ᱜᱮᱭᱟ ᱟᱫᱚ ᱡᱟᱦᱟᱸᱛᱤᱱᱟᱹᱜ ᱤᱱᱴᱟᱨᱼᱱᱮᱥᱚᱱᱟᱞ ᱵᱟᱹᱧ ᱜᱟᱛᱮᱜ ᱠᱟᱱ ᱥᱮ ᱱᱮᱥᱚᱱᱟᱞ ᱵᱟᱹᱧ ᱜᱟᱛᱮᱜ ᱠᱟᱱ ᱨᱮᱦᱚᱸ ᱯᱷᱩᱴᱵᱚᱞ ᱜᱟᱛᱮ ᱪᱮᱛᱟᱱᱨᱮ ᱤᱧᱟᱹᱜ ᱟᱹᱰᱤ ᱟᱭᱢᱟ ᱟᱭᱢᱟ ᱟᱜᱨᱚᱦᱚ ᱢᱮᱱᱟᱜ ᱛᱤᱧᱟᱹ ᱟᱫᱚ ᱤᱧ ᱢᱮᱱᱟ ᱯᱷᱩᱴᱵᱚᱞ ᱜᱟᱛᱮᱜ ᱫᱚ ᱠᱷᱟᱨᱟᱯ ᱡᱤᱱᱤᱥᱫᱚ ᱵᱟᱝ ᱠᱟᱱᱟ ᱠᱟᱨᱚᱱ ᱯᱷᱩᱴᱵᱚᱞ ᱜᱟᱛᱮ ᱞᱮᱱᱠᱷᱟᱡ ᱥᱟᱱᱟᱢᱠᱚ ᱜᱤᱫᱽᱨᱟᱹᱜᱮ ᱥᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱡᱟᱦᱟᱸᱭᱜᱮ ᱢᱮᱱᱢᱮ ᱩᱱᱤᱭᱟᱜ ᱥᱚᱨᱤᱨ ᱪᱚᱨᱪᱟ ᱦᱩᱭᱩᱜ ᱛᱟᱭᱟ ᱩᱱᱤᱭᱟᱜ ᱦᱚᱲᱢᱚ ᱢᱚᱡᱽ ᱛᱟᱦᱮᱱ ᱛᱟᱭᱟ ᱩᱱᱤᱭᱟᱜ ᱦᱚᱲᱢᱚ ᱯᱷᱤᱴᱱᱮᱥ ᱛᱟᱦᱮᱱ ᱛᱟᱭᱟ ᱩᱱᱤᱭᱟᱜ ᱨᱩᱣᱟᱹᱼᱦᱟᱹᱥᱩ ᱫᱩᱨᱩᱜ ᱛᱟᱭᱟ ᱨᱩᱣᱟᱹᱼᱦᱟᱥᱩ ᱴᱷᱤᱠ ᱵᱟᱝ ᱟᱨᱠᱤ ᱵᱟᱝ ᱧᱟᱢᱜᱚᱫᱮᱭᱟ ᱟᱨ ᱱᱮᱠᱟ ᱞᱮᱠᱟᱛᱮ ᱤᱧ ᱢᱮᱱᱟ ᱯᱷᱩᱴᱵᱚᱞ ᱜᱟᱛᱮᱜ ᱫᱚ ᱢᱟᱱᱮ ᱟᱹᱰᱤ ᱵᱷᱟᱞᱮ ᱜᱟᱛᱮᱜ ᱠᱟᱱ ᱜᱮᱭᱟ ᱟᱨ ᱯᱷᱩᱴᱵᱚᱞ ᱜᱟᱛᱮ ᱞᱮᱱᱠᱷᱟᱡ ᱡᱟᱦᱟᱱ ᱠᱚᱲᱟ ᱥᱮ ᱠᱩᱲᱤᱦᱚᱸ ᱰᱤᱯᱷᱮᱱᱥ ᱞᱟᱹᱭᱤᱱ ᱡᱟᱦᱟᱸᱭ ᱫᱚ ᱢᱮᱱ ᱞᱮᱠᱷᱟᱡ ᱡᱚᱵᱽ ᱵᱟᱠᱷᱨᱟᱛᱮ ᱰᱤᱯᱷᱮᱱᱥ ᱞᱟᱭᱤᱱ ᱛᱚ ᱰᱤᱯᱷᱮᱱᱥ ᱞᱟᱹᱭᱤᱱ ᱪᱟᱹᱠᱨᱤ ᱨᱮᱭᱟᱜ ᱚᱠᱟᱴᱟᱜ ᱯᱷᱤᱡᱤᱠᱮᱞ ᱯᱷᱤᱴᱱᱮᱥ ᱥᱮ ᱚᱠᱟᱴᱟᱜ ᱨᱟᱱ ᱴᱟᱨᱢ ᱦᱩᱭᱩᱜ ᱚᱱᱟ ᱫᱤᱠᱫᱤᱭᱮ ᱩᱱᱤᱭᱟᱜ ᱡᱟᱦᱟᱱ ᱯᱨᱚᱵᱽᱞᱮᱢ ᱵᱟᱝ ᱦᱩᱭᱩᱜᱼᱟ ᱥᱮ ᱩᱱᱤ ᱰᱤᱯᱷᱮᱱᱥ ᱞᱟᱭᱤᱱᱨᱮ ᱯᱩᱞᱤᱥ ᱢᱮᱱᱢᱮ ᱵᱤ ᱮᱥ ᱮᱯᱷ ᱢᱮᱱᱢᱮ ᱥᱤ ᱟᱨ ᱯᱤ ᱮᱯᱷ ᱥᱤ ᱟᱭ ᱮᱥ ᱮᱯᱷ ᱟᱭ ᱴᱤ ᱵᱷᱤ ᱯᱤ ᱢᱮᱱᱢᱮ ᱢᱮᱱᱢᱮ ᱡᱟᱦᱟᱱᱟᱜ ᱜᱮ ᱟᱨᱠᱤ ᱞᱟᱦᱟᱨᱮ ᱟᱨᱠᱤ ᱧᱟᱢ ᱫᱟᱲᱮᱜᱼᱟ ᱛᱳ ᱢᱤᱫ ᱠᱟᱛᱷᱟᱛᱮᱧ ᱢᱮᱱᱟ ᱯᱷᱩᱴᱵᱚᱞ ᱜᱟᱛᱮ ᱞᱮᱱᱠᱷᱟᱡ ᱠᱷᱟᱹᱞᱤ ᱡᱮ ᱚᱱᱟ ᱡᱚᱵᱽ ᱧᱟᱢᱚᱜᱟ ᱚᱱᱟ ᱠᱟᱛᱷᱟᱫᱚ ᱵᱟᱝ ᱠᱟᱱᱟ ᱱᱤᱡᱮᱨᱟᱜ ᱥᱚᱨᱤᱨᱼᱥᱟᱥᱛᱚ ᱦᱚᱸ ᱢᱚᱡᱽ ᱛᱟᱦᱮᱱᱟ ᱥᱟᱱᱟᱢ ᱦᱚᱲᱜᱮ ᱚᱱᱟᱛᱮ ᱯᱷᱩᱴᱵᱚᱞ ᱜᱟᱛᱮᱜ ᱫᱚ ᱜᱟᱛᱮ ᱞᱮᱱᱠᱷᱟᱡ ᱢᱚᱡᱽ ᱦᱩᱭᱩᱜᱼᱟ ᱟᱨ ᱯᱷᱩᱴᱵᱚᱞ ᱜᱟᱛᱮ ᱠᱟᱛᱮᱫ ᱱᱤᱡᱮᱨ ᱡᱟᱦᱟᱱᱟᱜ ᱠᱟᱹᱢᱤ ᱞᱟᱹᱜᱤᱫᱜᱮ ᱢᱟᱱᱮ ᱢᱤᱫᱴᱮᱱ ᱮᱱᱟᱨᱡᱤ ᱵᱚᱞᱮ ᱡᱟᱦᱟᱸ ᱡᱤᱱᱤᱥᱠᱚ ᱢᱮᱛᱟᱜ ᱠᱟᱱ ᱚᱱᱟ ᱮᱱᱟᱨᱡᱤ ᱥᱚᱵᱽ ᱥᱚᱢᱚᱭᱮ ᱵᱚᱡᱟᱭ ᱫᱚᱦᱚᱭᱟ ᱟᱨ ᱡᱟᱦᱟᱱᱟᱜ ᱠᱟᱹᱢᱤ ᱨᱮᱜᱮ ᱟᱢ ᱢᱚᱱᱨᱮ ᱟᱹᱰᱤ ᱟᱜᱨᱚᱦᱚᱢ ᱟᱹᱭᱠᱟᱹᱣᱟ ᱥᱮ ᱠᱟᱹᱢᱤ ᱥᱟᱱᱟᱢᱮᱭᱟ ᱥᱮ ᱡᱟᱦᱟᱸᱢ ᱠᱟᱹᱢᱤᱭᱟ ᱚᱱᱟ ᱟᱢᱟᱜ ᱥᱚᱯᱷᱚᱞᱚᱜ ᱛᱟᱢᱟ ᱟᱫᱚ ᱚᱱᱟ ᱞᱮᱠᱟᱛᱮᱤᱧ ᱢᱮᱱᱟ ᱡᱮ ᱯᱷᱩᱴᱵᱚᱞ ᱜᱟᱛᱮᱜ ᱫᱚ ᱱᱟᱦᱟᱜ ᱠᱟᱱ ᱫᱤᱱᱨᱮ ᱥᱮ ᱥᱟᱱᱟᱢ ᱥᱚᱢᱚᱭᱨᱮ ᱟᱹᱰᱤ ᱢᱟᱱᱮ ᱢᱩᱞᱞᱚᱵᱟᱱ ᱜᱟᱛᱮᱜ ᱠᱟᱱᱟ ᱛᱚ ᱟᱨ ᱪᱮᱫᱤᱧ ᱢᱮᱱᱟ ᱱᱤᱭᱟᱹ ᱢᱮᱱ ᱠᱟᱛᱮᱫ ᱜᱮ